ᱦᱩᱸ ᱦᱮᱞᱳ ᱦᱮᱸ ᱚᱠᱚᱭ ᱠᱟᱱᱟᱢ ᱚᱠᱟ ᱠᱷᱚᱱᱮᱢ ᱯᱷᱳᱱ ᱠᱟᱫᱟ ᱟᱢ ᱫᱚ ᱚ ᱚ ᱱᱤᱭᱟᱹ ᱫᱚ ᱡᱷᱤᱱᱩᱠᱯᱩᱨ ᱞᱟᱜᱟᱣᱟᱠᱟᱱᱟ ᱢᱟᱱᱮ ᱟᱞᱮ ᱥᱮᱫ ᱫᱚ ᱥᱚᱨᱦᱟᱭ ᱯᱚᱨᱚᱵᱽ ᱫᱚ ᱢᱚᱬᱮ ᱢᱟᱦᱟᱞᱮ ᱢᱟᱱᱟᱣᱟ ᱡᱮᱢᱚᱱ ᱩᱢ ᱵᱚᱸᱜᱟ ᱠᱷᱩᱱᱴᱟᱹᱣ ᱡᱟᱞᱮ ᱦᱟᱹᱠᱩ ᱠᱟᱴᱠᱚᱢ ᱥᱟᱠᱨᱟᱛ ᱱᱤᱭᱟᱹ ᱢᱚᱬᱮ ᱢᱟᱦᱟᱞᱮ ᱢᱟᱱᱟᱣᱟ ᱟᱨ ᱡᱮᱢᱚᱱ ᱩᱢ ᱦᱤᱞᱟᱹᱜ ᱫᱚ ᱚ ᱱᱤᱭᱟᱹ ᱥᱚᱨᱦᱟᱭ ᱯᱚᱨᱚᱵᱽ ᱨᱮᱫᱚ ᱫᱟᱹᱭ ᱛᱟᱠᱚ ᱛᱮᱧᱟᱝ ᱛᱟᱠᱚ ᱱᱮᱶᱛᱟ ᱠᱚ ᱦᱩᱭᱩᱜᱼᱟ ᱟᱨ ᱡᱮ ᱠᱩᱢᱟᱹᱝ ᱛᱟᱠᱚ ᱱᱟᱱᱟ ᱛᱟᱠᱚ ᱠᱚ ᱦᱤᱡᱩᱜᱼᱟ ᱱᱤᱭᱟᱹ ᱯᱚᱨᱚᱵᱽ ᱨᱮᱫᱚ ᱢᱟᱱᱮ ᱵᱚᱪᱷᱚᱨ ᱨᱮ ᱢᱤᱫ ᱫᱷᱟᱣ ᱦᱩᱭᱩᱜᱚᱜ ᱠᱟᱱᱟ ᱛᱚ ᱚᱱᱟᱛᱮ ᱩᱱᱠᱩ ᱠᱚᱫᱚ ᱠᱚ ᱦᱤᱡᱩᱜᱚᱜᱼᱟ ᱟᱨ ᱩᱝᱠᱩ ᱫᱚ ᱵᱚᱸᱜᱟ ᱦᱤᱞᱳᱜ ᱠᱚ ᱦᱤᱡᱩᱜᱼᱟ ᱡᱚᱛᱚ ᱦᱚᱲ ᱠᱚ ᱦᱤᱡᱩᱜᱼᱟ ᱦᱮᱸ ᱛᱟᱯᱚᱨᱮ ᱟᱯᱮ ᱥᱮᱫ ᱫᱚ ᱪᱮᱫ ᱠᱚ ᱯᱚᱨᱚᱵᱽ ᱦᱩᱭᱩᱜᱚᱜᱼᱟ ᱦᱩᱸ ᱚ ᱦᱮᱸ ᱦᱮᱸ ᱛᱟᱨᱯᱚᱨᱮ ᱫᱚ ᱚ ᱦᱮᱸ ᱚ ᱡᱟᱸᱜᱟ ᱟᱹᱨᱩᱵ ᱠᱟᱛᱮ ᱵᱟᱦᱟᱭ ᱮᱢᱟᱣᱟᱠᱚᱣᱟ ᱵᱟᱝ ᱚ ᱦᱩᱸ ᱦᱮᱸ ᱚ ᱛᱟᱦᱞᱮ ᱵᱟᱦᱟ ᱯᱚᱨᱚᱵᱽ ᱫᱚ ᱫᱚᱢᱮᱢ ᱨᱟᱹᱥᱠᱟᱹ ᱦᱩᱭᱩᱜᱼᱟ ᱵᱟᱦᱟ ᱯᱚᱨᱚᱵᱽ ᱨᱮ ᱟᱯᱮ ᱚᱱᱛᱮ ᱨᱮᱫᱚ ᱚ ᱥᱚᱨᱦᱟᱭ ᱨᱮᱱᱟᱜ ᱢᱟᱧ ᱞᱟᱹᱭᱟᱫ ᱢᱮᱭᱟ ᱛᱚ ᱯᱟᱛᱟᱢ ᱞᱟᱹᱭᱮᱫ ᱛᱟᱦᱮᱱ ᱚᱱᱟ ᱫᱚ ᱛᱤᱱᱟᱹᱜ ᱫᱤᱱ ᱦᱩᱭᱩᱜᱚᱜᱼᱟ ᱯᱟᱛᱟ ᱫᱚ ᱢᱤᱫ ᱫᱤᱱ ᱜᱮᱥᱮ ᱵᱟᱨ ᱫᱤᱱ ᱫᱷᱚᱨᱮ ᱚ ᱦᱩᱸ ᱪᱮᱫ ᱧᱩᱛᱩᱢ ᱦᱮᱸ ᱢᱟᱱᱮ ᱪᱮᱫᱞᱮᱠᱟ ᱠᱚ ᱡᱟᱨᱣᱟᱜᱼᱟ ᱦᱚᱲ ᱠᱚ ᱥᱮ ᱡᱟᱦᱟᱱᱟᱜ ᱮᱱᱮᱡ ᱮᱢᱟᱱ ᱠᱚᱠᱚ ᱤᱫᱤᱭᱟ ᱥᱮ ᱵᱟᱝ ᱞᱟᱜᱽᱬᱮ ᱮᱱᱮᱡ ᱠᱚ ᱤᱫᱤᱭᱟ ᱵᱟᱝ ᱚ ᱦᱮᱸ ᱦᱮᱸ ᱚ ᱚ ᱚ ᱟᱞᱮ ᱥᱮᱫ ᱢᱟ ᱯᱟᱛᱟ ᱠᱚᱢᱟ ᱵᱟᱝ ᱦᱩᱭᱩᱜ ᱟᱨ ᱢᱟᱱᱮ ᱤᱱᱟᱹ ᱵᱟᱨᱭᱟ ᱯᱚᱨᱚᱵᱽ ᱜᱮ ᱦᱩᱭᱩᱜᱼᱟ ᱵᱟᱦᱟ ᱟᱨ ᱥᱚᱨᱦᱟᱭ ᱤᱱᱟᱹᱜᱮ ᱡᱚᱛᱚ ᱠᱷᱚᱱ ᱫᱚ ᱞᱟᱹᱴᱩᱣᱟᱜ ᱫᱚ ᱥᱚᱨᱦᱟᱭ ᱜᱮ ᱚ ᱯᱟᱛᱟ ᱧᱮᱞ ᱪᱟᱞᱟᱣ ᱞᱮᱱᱠᱷᱟᱱ ᱢᱟ ᱢᱚᱡᱽᱜᱮ ᱦᱩᱭ ᱠᱟᱜᱼᱟ ᱡᱮ ᱚᱱᱛᱮᱱᱟᱜ ᱫᱤᱥᱚᱢ ᱦᱚᱸ ᱧᱮᱞ ᱟᱹᱜᱩ ᱦᱩᱭ ᱠᱚᱜᱼᱟ ᱟᱨ ᱚᱱᱛᱮ ᱨᱮᱱ ᱦᱚᱲ ᱥᱟᱛᱮ ᱦᱚᱸ ᱢᱮᱥᱟ ᱦᱩᱭ ᱠᱚᱜᱼᱟ ᱡᱮ ᱪᱮᱫᱞᱮᱠᱟ ᱠᱚ ᱨᱟᱹᱥᱠᱟᱹᱭᱟ ᱚᱱᱟ ᱠᱚᱦᱚᱸ ᱧᱮᱞ ᱟᱹᱜᱩ ᱦᱩᱭ ᱠᱚᱜᱼᱚ ᱟᱨ ᱚᱱᱟ ᱯᱟᱛᱟ ᱫᱚ ᱧᱤᱫᱟᱹ ᱵᱮᱞᱟ ᱦᱩᱭᱩᱜᱼᱟ ᱥᱮ ᱫᱤᱱ ᱵᱮᱞᱟ ᱧᱤᱫᱟᱹ ᱵᱮᱞᱟ ᱫᱤᱱ ᱫᱤᱱ ᱨᱮᱫᱚ ᱦᱚᱲ ᱡᱟᱨᱣᱟ ᱠᱟᱛᱮᱫ ᱧᱤᱫᱟᱹ ᱠᱚ ᱮᱱᱮᱡᱚᱜᱼᱟ ᱟᱨᱠᱤ ᱥᱮ ᱪᱮᱫ ᱢᱟᱱᱮ ᱫᱤᱱ ᱠᱷᱚᱱ ᱫᱤᱱ ᱵᱮᱞᱟ ᱠᱷᱚᱱ ᱫᱤᱱ ᱵᱮᱞᱟ ᱠᱷᱚᱱ ᱦᱚᱸ ᱥᱮ ᱡᱷᱟᱹᱞᱼᱡᱷᱟᱹᱞ ᱨᱮᱱ ᱦᱚᱲ ᱫᱚ ᱡᱟᱨᱣᱟ ᱠᱟᱛᱮᱫ ᱯᱟᱛᱟ ᱮᱱᱮᱡ ᱫᱚ ᱢᱟᱱᱮ ᱦᱟᱱᱛᱮ ᱥᱤᱢᱨᱟᱜ ᱥᱮᱫ ᱥᱮᱛᱟᱜ ᱠᱚ ᱢᱩᱪᱟᱹᱫᱟ ᱥᱮ ᱪᱮᱫ ᱚ ᱛᱟᱦᱞᱮ ᱥᱚᱨᱦᱟᱭ ᱨᱮᱢᱟ ᱚᱱᱮ ᱯᱚᱨᱛᱷᱚᱢ ᱫᱤᱱ ᱢᱟ ᱯᱩᱱ ᱫᱤᱱ ᱞᱟᱹᱭ ᱠᱮᱫ ᱤᱧ ᱯᱚᱨᱛᱷᱚᱢ ᱨᱮ ᱵᱟᱢ ᱟᱸᱡᱚᱢ ᱞᱮᱫᱟ ᱚ ᱡᱚᱢᱟᱜ ᱠᱚᱫᱚ ᱡᱤᱞ ᱩᱛᱩ ᱫᱟᱠᱟ ᱠᱚ ᱟᱨ ᱰᱩᱸᱵᱩᱜ ᱯᱤᱴᱷᱟᱹ ᱠᱚᱞᱮ ᱤᱥᱤᱱᱟ ᱟᱨᱦᱚᱸ ᱪᱮᱫ ᱥᱩᱱᱩᱢ ᱯᱤᱴᱷᱟᱹ ᱠᱚᱦᱚᱸ ᱮᱱᱛᱮᱫ ᱤᱥᱤᱱ ᱦᱩᱭᱩᱜᱼᱟ ᱟᱨ ᱯᱮ ᱮᱱᱮᱡ ᱥᱮᱨᱮᱧᱚᱜᱼᱟ ᱠᱟᱡᱟᱠ ᱜᱮ ᱡᱮᱢᱚᱱ ᱫᱟᱹᱭ ᱛᱮᱧᱟᱝ ᱛᱟᱠᱚ ᱠᱚ ᱦᱤᱡᱩᱜᱼᱟ ᱩᱝᱠᱩ ᱠᱚ ᱠᱩᱞᱦᱤ ᱨᱮᱠᱚ ᱮᱱᱮᱡᱚᱜᱼᱟ ᱛᱩᱢᱫᱟᱜ ᱨᱩ ᱠᱟᱛᱮᱫ ᱟᱹᱰᱤ ᱨᱟᱹᱥᱠᱟᱹ ᱜᱮᱠᱚ ᱟᱹᱭᱠᱟᱹᱣ ᱦᱚᱪᱚᱭᱟ ᱟᱨ ᱚᱱᱮ ᱥᱟᱠᱨᱟᱛ ᱦᱤᱞᱳᱜ ᱫᱚ ᱵᱟᱵᱟ ᱛᱟᱠᱚ ᱫᱚ ᱫᱟᱠᱟ ᱠᱚ ᱟᱥᱮᱱᱟ ᱚᱲᱟᱜ ᱚᱲᱟᱜ ᱛᱟᱯᱚᱨᱮ ᱫᱟᱠᱟ ᱡᱚᱢ ᱵᱟᱲᱟ ᱠᱟᱛᱮᱫ ᱫᱚ ᱥᱮᱸᱫᱽᱨᱟ ᱥᱮᱫ ᱠᱚ ᱪᱟᱞᱟᱜᱼᱟ ᱥᱮᱸᱫᱽᱨᱟ ᱠᱷᱚᱱ ᱦᱮᱡ ᱠᱟᱛᱮᱫ ᱫᱚ ᱩᱱᱠᱩ ᱥᱮᱸᱫᱽᱨᱟ ᱨᱮᱱ ᱡᱮ ᱤᱭᱟᱹ ᱠᱚᱠᱚ ᱧᱟᱢ ᱠᱚ ᱜᱩᱰᱩ ᱠᱚ ᱥᱮ ᱠᱩᱞᱟᱹᱭ ᱥᱚᱜᱚᱫ ᱵᱤᱡᱤ ᱠᱚ ᱩᱱᱠᱩ ᱠᱚᱫᱚ ᱢᱟᱹᱡᱷᱤ ᱴᱷᱮᱱ ᱠᱚ ᱡᱤᱢᱢᱟᱹ ᱠᱚᱣᱟ ᱚᱸᱰᱮ ᱜᱮᱠᱚ ᱤᱥᱤᱱᱟ ᱟᱨᱠᱤ ᱩᱱᱠᱩ ᱫᱚᱠᱚ ᱨᱚ ᱠᱚᱣᱟ ᱛᱟᱯᱚᱨᱮ ᱫᱚ ᱩᱝᱠᱩ ᱫᱚ ᱛᱟᱭᱱᱚᱢ ᱛᱮᱫᱚ ᱚᱱᱮ ᱚᱲᱟᱜ ᱚᱲᱟᱜ ᱥᱟᱠᱟᱢ ᱥᱟᱠᱟᱢ ᱠᱚ ᱦᱟᱹᱴᱤᱧ ᱚᱴᱚ ᱠᱟᱜᱼᱟ ᱢᱟᱱᱮ ᱥᱟᱠᱟᱢ ᱨᱮ ᱨᱮᱫ ᱠᱟᱛᱮᱫ ᱤᱥᱤᱱ ᱠᱟᱛᱮᱫ ᱡᱚᱛᱚ ᱚᱲᱟᱜ ᱠᱚ ᱦᱟᱹᱴᱤᱧ ᱯᱩᱨᱟᱹᱣᱟ ᱚᱱᱟ ᱥᱮᱸᱫᱽᱨᱟ ᱡᱤᱞ ᱫᱚ